ᱪᱷᱩᱨᱤ ᱡᱚᱫᱤ ᱞᱟᱥᱮᱨ ᱜᱮ ᱛᱟᱦᱮᱱᱟ ᱛᱟᱦᱚᱞᱮ ᱥᱚᱵᱡᱤ ᱜᱮᱫ ᱜᱮᱫ ᱛᱮᱦᱚᱢ ᱵᱟᱡᱟᱣ ᱫᱟᱲᱮᱭᱟᱜᱼᱟ ᱟᱨ ᱜᱤᱫᱽᱨᱟᱹ ᱠᱚᱴᱷᱮᱱ ᱡᱩᱫᱤ ᱪᱟᱞᱟᱜᱼᱟ ᱛᱟᱦᱚᱞᱮ ᱵᱟᱡᱟ ᱦᱚᱸᱠᱚ ᱵᱟᱡᱟᱜᱼᱟ ᱚᱱᱟᱛᱮ ᱥᱚᱱᱛᱚᱨ ᱛᱮ ᱫᱚᱦᱚ ᱞᱟᱹᱠᱛᱤ ᱠᱟᱱᱟ